ᱤᱧ ᱤᱭᱩᱴᱩᱵᱽ ᱠᱷᱚᱱ ᱚᱱᱠᱟᱱ ᱨᱮᱥᱤᱯᱤᱧ ᱧᱮᱞ ᱞᱮᱫᱟ ᱡᱮ ᱡᱟᱦᱟᱱᱟᱜ ᱤᱧ ᱵᱮᱱᱟᱣᱮᱫ ᱛᱟᱦᱮᱫ ᱟᱫᱚ ᱚᱱᱠᱟ ᱫᱚ ᱵᱟᱹᱧ ᱵᱮᱱᱟᱣ ᱞᱮᱫᱟ ᱟᱫᱚ ᱜᱤᱰᱤ ᱵᱟᱫᱟᱞᱛᱮ ᱚᱱᱠᱟᱱᱟᱜ ᱮᱴᱟᱜᱟᱜ ᱵᱮᱵᱷᱟᱨ ᱨᱮ ᱦᱮᱡ ᱱᱟᱭᱟ ᱠᱤᱱ ᱤᱧ ᱵᱮᱱᱟᱣ ᱨᱩᱣᱟᱹᱲ ᱠᱮᱜᱼᱟ